ᱢᱟᱱᱮ ᱪᱟᱥ ᱟᱵᱟᱫᱽ ᱠᱟᱛᱮᱫ ᱫᱚ ᱞᱟᱵᱷ ᱵᱟᱹᱱᱩᱜᱼᱟ ᱫᱮᱠᱷᱟ ᱜᱮᱞᱚ ᱟᱢ ᱞᱟᱦᱟᱼᱞᱟᱦᱟ ᱴᱟᱠᱟᱢ ᱴᱷᱮᱞᱟᱣᱫᱟ ᱟᱢ ᱛᱤᱱᱟᱹᱜ ᱴᱟᱠᱟᱢ ᱴᱷᱮᱞᱟᱣᱫᱟ ᱚᱱᱟ ᱴᱟᱠᱟ ᱨᱮᱱᱟᱜ ᱫᱚ ᱠᱤᱱᱛᱩ ᱟᱢᱫᱚ ᱞᱟᱵᱷᱜᱮ ᱵᱟᱢ ᱵᱩᱡᱷᱟᱹᱣᱫᱟ ᱟᱨ ᱦᱚᱭᱛᱳ ᱯᱨᱚᱛᱷᱚᱢ ᱨᱮ ᱩᱱᱟᱹᱜ ᱴᱟᱠᱟᱢ ᱤᱭᱟᱹ ᱠᱮᱫᱟ ᱛᱟᱨᱯᱚᱨᱮ ᱦᱚᱭᱛᱳ ᱚᱠᱟᱫᱚ ᱰᱩᱵᱟᱹᱭ ᱡᱚᱢ ᱠᱮᱫ ᱛᱟᱢᱟ ᱦᱩᱲᱩ ᱦᱚᱸ ᱰᱩᱵᱟᱹᱭᱮᱱ ᱛᱟᱢᱟ ᱛᱟᱨᱯᱚᱨᱮ ᱟᱹᱞᱩᱢ ᱨᱚᱦᱚᱭ ᱠᱮᱫᱟ ᱟᱹᱞᱩ ᱦᱚᱸ ᱥᱮᱭᱟᱭᱮᱱ ᱛᱟᱢᱟ ᱛᱟᱨᱯᱚᱨᱮ ᱡᱚᱸᱰᱨᱟᱢ ᱨᱚᱦᱚᱭ ᱠᱮᱫᱟ ᱦᱚᱭ ᱫᱟᱜ ᱛᱮ ᱵᱷᱤᱸᱫᱟᱹᱲᱮᱱ ᱛᱟᱢᱟ ᱛᱳ ᱚᱱᱟ ᱞᱟᱹᱜᱤᱫ ᱛᱮ ᱪᱟᱹᱥᱤ ᱫᱚ ᱟᱱᱫᱳᱞᱚᱱ ᱞᱮᱠᱷᱟᱱ ᱵᱚᱱ ᱥᱚᱨᱠᱟᱨ ᱴᱷᱮᱱ ᱵᱚᱱ ᱫᱟᱹᱵᱤ ᱞᱮᱠᱷᱟᱢ ᱥᱚᱨᱠᱟᱨ ᱫᱚᱭ ᱮᱢᱟ ᱵᱚᱱᱟ